ᱠᱟᱛᱷᱟ ᱫᱚ ᱱᱚᱝᱠᱟᱧ ᱢᱮᱱ ᱦᱚᱪᱚᱭᱮᱫᱟ ᱟᱞᱮ ᱫᱚ ᱱᱚᱰᱮ ᱫᱚ ᱦᱩᱲᱩ ᱪᱟᱥᱜᱮ ᱡᱟᱹᱥᱛᱤ ᱛᱮ ᱦᱩᱭᱩᱜᱼᱟ ᱢᱮᱱᱠᱷᱟᱱ ᱱᱚᱜ ᱚᱭ ᱯᱨᱚᱛ ᱷᱚᱢ ᱟᱥᱟᱲ ᱨᱮᱞᱮ ᱦᱩᱲᱩ ᱠᱚᱞᱮ ᱮᱨᱼᱟ ᱜᱟᱹᱪᱷᱤ ᱞᱮ ᱵᱮᱱᱟᱣᱟ ᱨᱚᱦᱚᱭ ᱨᱚᱦᱚᱭ ᱛᱮᱜᱮ ᱟᱥᱟᱲ ᱢᱟᱥ ᱵᱷᱟᱫᱚᱨ ᱫᱷᱟᱹᱵᱤᱡ ᱞᱮ ᱨᱚᱦᱚᱭ ᱜᱮᱭᱟ ᱮᱵᱟᱨ ᱟᱹᱥᱤᱱ ᱠᱟᱨᱛᱤᱠ ᱛ ᱮᱫᱚ ᱦᱟᱹᱨᱭᱟᱲᱚᱜᱼᱟ ᱢᱳᱴᱟ ᱢᱩᱴᱤ ᱯᱩᱥ ᱢᱟᱥ ᱫᱚᱞᱮ ᱜᱮᱫ ᱯᱚᱨ ᱛᱟᱨᱯᱚᱨᱮᱞᱮ ᱡᱷᱟᱲᱜᱟᱣᱟ ᱫᱟᱞ ᱟᱞᱮ ᱫᱟᱞ ᱠᱟᱛᱮᱫ ᱤᱱᱟᱹᱯᱚᱨ ᱚᱲᱟᱜᱛᱮ ᱟᱨᱞᱮ ᱟᱹᱜᱩᱭᱟ ᱟᱹᱜᱩ ᱠᱟᱛᱮᱫᱞᱮ ᱵᱟᱠᱷᱟᱨᱟ ᱵᱟ ᱚᱲᱟᱜ ᱨᱮᱞᱮ ᱫᱟᱞ ᱵᱟᱲᱟ ᱠᱟᱜᱼᱟ ᱟᱫᱚ ᱤᱱᱟᱹ ᱯᱚᱨ ᱫᱚ ᱟᱫᱚᱞᱮ ᱞᱟᱜᱟᱣᱟ ᱜᱩᱦᱩᱢ ᱛᱩᱲᱤ ᱟᱹᱞᱩ ᱠᱚ ᱮᱢᱟᱱ ᱛᱟᱭᱟᱜ ᱠᱚᱞᱮ ᱞᱟᱜᱟᱣᱟ ᱟᱨ ᱤᱱᱟᱹᱯᱚᱨ ᱫᱚᱞᱮ ᱞᱟᱜᱟᱣᱟ ᱩᱛᱩ ᱛᱮᱭᱟᱜ ᱡᱮᱢᱚᱱ ᱴᱚᱢᱮᱴᱳᱞ ᱡᱷᱤᱝᱜᱟᱹ ᱛᱟᱨᱯᱚᱨᱮ ᱮᱢᱟᱱ ᱛᱮᱭᱟᱜ ᱟᱭᱢᱟ ᱠᱚᱱᱰᱦᱟ ᱠᱚ ᱟᱭᱢᱟ ᱮᱱᱟ ᱛᱮᱭᱟᱜ ᱡᱚᱢᱟᱜ ᱞᱮ ᱞᱟᱜᱟᱣᱟ ᱟᱫᱚ ᱵᱮᱯᱟᱨ ᱫᱚ ᱦᱩᱭᱩᱜ ᱠᱟᱱᱟ ᱟᱨ ᱟᱞᱮ ᱫᱚ ᱤᱱᱟᱹ ᱵᱷᱚᱨᱥᱟ ᱛᱚ ᱵᱟᱹᱱᱩᱜ ᱞᱮᱭᱟ ᱛᱚ ᱟᱫᱚ ᱡᱟᱸᱦᱟ ᱛᱤᱱᱟᱹᱜ ᱡᱚᱢ ᱞᱮᱠᱟᱞᱮ ᱫᱚᱦᱚᱭᱟ ᱵᱟᱹᱠᱤ ᱫᱚ ᱵᱟᱡᱟᱨ ᱨᱮᱞᱮ ᱟᱠᱷᱨᱤᱧᱟ ᱤᱱᱟᱹ ᱛᱮᱜᱮᱞᱮ ᱦᱟᱴ ᱵᱟᱡᱟᱨᱚᱜᱼᱟ ᱵᱩᱞᱩᱝ ᱥᱩᱱᱩᱢᱚᱜᱼᱟ ᱤᱱᱠᱟ ᱞᱮᱠᱟᱜᱮ ᱮᱱᱛᱮᱫ ᱟᱞᱮ ᱫᱚᱞᱮ ᱥᱚᱝᱥᱟᱨ ᱠᱚᱞᱮ ᱪᱟᱞᱟᱣ ᱮᱫᱟᱞᱮ ᱟᱨ ᱱᱚᱰᱮ ᱫᱚ ᱟᱞᱮ ᱫᱚᱞᱮ ᱱᱤᱭᱟᱹ ᱠᱚ ᱪᱟᱥ ᱵᱷᱚᱨᱥᱟ ᱜᱮ ᱢᱮᱱᱟᱜ ᱞᱮᱭᱟ